ᱟᱛᱳ ᱴᱚᱴᱷᱟᱨᱮ ᱥᱚᱨᱠᱟᱨᱤ ᱵᱚᱱᱫᱮᱡᱽ ᱚᱵᱷᱟᱵ ᱪᱮᱫ ᱠᱟᱱᱟ ᱚᱱᱟ ᱤᱫᱤ ᱠᱟᱛᱮ ᱢᱮᱱ ᱞᱮᱠᱷᱟᱱ ᱡᱮᱞᱮᱠᱟ ᱯᱨᱚᱛᱤᱱᱤᱫᱷᱤ ᱵᱟᱪᱷᱱᱟᱣ ᱠᱷᱮᱛᱨᱮ ᱨᱮ ᱟᱠᱚ ᱠᱚ ᱡᱤᱛᱠᱟᱹᱨᱚᱜ ᱛᱮ ᱢᱤᱫ ᱴᱷᱟᱶ ᱨᱮ ᱥᱮᱱᱚᱜ ᱞᱟᱹᱜᱤᱫ ᱡᱟᱦᱟᱸ ᱞᱮᱠᱟᱱ ᱠᱟᱛᱷᱟ ᱠᱚ ᱛᱷᱩᱛᱤᱭᱟ ᱟᱛᱳ ᱚᱲᱟᱜ ᱨᱮ ᱡᱤᱛᱟᱹᱣ ᱥᱮ ᱢᱤᱫᱴᱟᱱ ᱴᱷᱟᱶ ᱨᱮ ᱥᱮᱱᱚᱜ ᱛᱟᱭᱚᱢ ᱚᱱᱠᱟ ᱞᱮᱠᱟ ᱛᱷᱩᱛᱤ ᱥᱮ ᱩᱭᱦᱟᱹᱨ ᱥᱮ ᱠᱟᱹᱢᱤ ᱫᱚ ᱟᱫᱚ ᱦᱤᱲᱤᱧᱚᱜᱼᱟ ᱱᱚᱣᱟ ᱥᱟᱹᱜᱟᱹᱭ ᱡᱩᱫᱤ ᱛᱟᱦᱮᱱᱟ ᱯᱨᱚᱛᱤᱱᱤᱫᱷᱤ ᱦᱤᱥᱟᱹᱵ ᱛᱮ ᱟᱛᱳ ᱚᱲᱟᱜ ᱨᱮᱱ ᱛᱟᱭᱚᱢ ᱟᱠᱟᱱ ᱨᱮᱸᱜᱮᱡ ᱟᱠᱟᱱ ᱦᱚᱲᱠᱚ ᱛᱟᱦᱚᱞᱮ ᱥᱟᱱᱟᱢ ᱞᱮᱠᱟᱱᱟᱜ ᱥᱮᱵᱟ ᱥᱮ ᱩᱯᱠᱟᱹᱨ ᱠᱟᱹᱢᱤ ᱫᱚ ᱛᱚᱨᱟᱣ ᱤᱫᱤᱜᱼᱟ ᱱᱚᱜᱼᱚᱭ ᱱᱚᱣᱟ ᱡᱟᱛᱮ ᱢᱤᱫᱴᱟᱱ ᱥᱚᱨᱠᱟᱨᱤ ᱯᱨᱚᱛᱤ ᱱᱤᱫᱷᱤ ᱟᱨ ᱨᱮᱸᱜᱮᱡ ᱱᱟᱪᱟᱨ ᱟᱠᱟᱱ ᱟᱛᱳ ᱦᱚᱲ ᱠᱚᱣᱟᱜ ᱥᱟᱹᱜᱟᱹᱭ ᱥᱟᱢᱚᱡᱚᱥᱥᱚ ᱱᱟᱯᱟᱭ ᱛᱟᱦᱮᱱ ᱞᱟᱹᱠᱛᱤ ᱠᱟᱱᱟ ᱛᱟᱦᱚᱞᱮ ᱠᱷᱟᱱᱜᱮ ᱥᱟᱶᱛᱟ ᱨᱮᱭᱟᱜ ᱵᱷᱟᱹᱞᱟᱹᱭ ᱥᱮ ᱥᱟᱶᱟᱨ ᱥᱚᱡᱷᱮᱜᱼᱟ